ᱢᱮᱨᱚᱢ ᱵᱷᱤᱲᱤ ᱠᱚ ᱟᱹᱥᱩᱞ ᱠᱟᱛᱮᱫ ᱟᱨ ᱚᱱᱠᱟᱛᱮ ᱯᱟᱞᱚᱱ ᱞᱟᱞᱚᱱ ᱯᱟᱞᱚᱱ ᱠᱟᱛᱮᱫ ᱞᱮ ᱦᱟᱨᱟᱭᱮᱫ ᱠᱚᱣᱟ ᱜᱤᱫᱽᱨᱟᱹ ᱠᱚ ᱥᱮᱬᱟ ᱞᱮᱱᱠᱷᱟᱱ ᱠᱚ ᱩᱱᱠᱩ ᱠᱚ ᱟᱹᱠᱷᱨᱤᱧ ᱩᱱᱠᱩ ᱠᱚ ᱟᱹᱠᱷᱨᱤᱧ ᱠᱟᱛᱮᱫ ᱟᱞᱮ ᱥᱚᱝᱥᱟᱨ ᱞᱮ ᱵᱮᱱᱟᱣᱮᱫᱼᱟ ᱟᱨ ᱱᱚᱜᱼᱚᱭ ᱱᱟᱦᱟᱜ ᱥᱤᱢ ᱢᱮᱨᱚᱢ ᱠᱚ ᱡᱟᱦᱟᱸ ᱞᱮᱠᱟ ᱛᱮᱠᱚ ᱨᱳᱜᱽ ᱵᱤᱢᱟᱨ ᱠᱟᱱ ᱰᱟᱠᱛᱟᱨ ᱨᱟᱱ ᱠᱚ ᱟᱹᱜᱩ ᱠᱟᱛᱮᱫ ᱵᱮᱵᱷᱟᱨ ᱠᱟᱛᱮᱫ ᱚᱱᱠᱟ ᱛᱮᱞᱮ ᱚᱱᱠᱟ ᱛᱮᱞᱮ ᱦᱟᱨᱟᱼᱵᱩᱨᱩᱭᱮᱫ ᱠᱚᱣᱟ ᱟᱨ ᱚᱱᱠᱟᱛᱮ ᱦᱟᱨᱟᱼᱵᱩᱨᱩ ᱠᱟᱛᱮᱫ ᱩᱱᱠᱩ ᱦᱚᱸ ᱵᱚᱫᱟ ᱯᱟᱹᱴᱷᱤ ᱠᱚ ᱟᱹᱠᱷᱨᱤᱧ ᱵᱟᱲᱟ ᱠᱟᱛᱮᱫ ᱨᱮᱦᱚᱸ ᱴᱟᱠᱟ ᱯᱩᱭᱥᱟᱹ ᱩᱱᱠᱩ ᱛᱮᱦᱚᱸ ᱟᱹᱰᱤᱜᱮ ᱟᱹᱰᱤᱜᱮ ᱦᱩᱭᱩᱜ ᱠᱟᱱᱟ ᱟᱨ ᱱᱚᱜᱼᱚᱭ ᱡᱟᱦᱟᱸ ᱛᱤᱱᱟᱹᱜ